ᱤᱧ ᱜᱮᱰᱮ ᱥᱤᱢ ᱟᱹᱥᱩᱞᱟᱠᱟᱫ ᱠᱚᱣᱟ ᱢᱮᱱᱠᱷᱟᱱ ᱜᱮᱰᱮ ᱟᱹᱥᱩᱞ ᱨᱮᱱᱟᱜ ᱡᱟᱭᱜᱟ ᱫᱚ ᱫᱚᱨᱠᱟᱨ ᱢᱮᱱᱠᱷᱟᱱ ᱜᱟᱹᱰᱭᱟᱹ ᱨᱮ ᱜᱮᱰᱮ ᱫᱚᱠᱚ ᱯᱟᱭᱨᱟᱜᱼᱟ ᱨᱚᱠᱚᱡ ᱠᱚᱠᱚ ᱡᱚᱢ ᱠᱚᱣᱟ ᱟᱨ ᱢᱟᱡᱷᱮ ᱥᱟᱡᱷᱮ ᱚᱲᱟᱜ ᱠᱷᱚᱱᱟᱜ ᱦᱚᱸ ᱡᱚᱢ ᱮᱢᱚᱜ ᱦᱩᱭᱩᱜᱼᱟ ᱞᱳᱵᱳᱜ ᱠᱚ ᱫᱟᱠᱟ ᱠᱚ ᱢᱮᱥᱟᱢᱤᱥᱤ ᱟᱨ ᱥᱚᱢᱚᱭ ᱢᱚᱛᱚ ᱡᱚᱢ ᱮᱢᱟᱠᱚ ᱠᱚ ᱠᱷᱟᱱ ᱢᱟᱱᱮ ᱱᱟᱯᱟᱭ ᱠᱚ ᱵᱮᱱᱟᱜᱼᱟ ᱵᱮᱹᱞᱮᱭᱟᱠᱚ ᱫᱷᱮᱹᱨ ᱫᱷᱮᱹᱨ ᱟᱨ ᱵᱤᱞᱤ ᱠᱚᱦᱚᱸ ᱫᱷᱮᱹᱨ ᱧᱚᱜ ᱡᱟᱹᱥᱛᱤ ᱦᱩᱭ ᱞᱮᱱᱠᱷᱟᱱ ᱟᱹᱠᱷᱨᱤᱧ ᱠᱚ ᱜᱟᱱᱚᱜᱼᱟ ᱡᱚᱢ ᱠᱚᱦᱚᱸ ᱜᱟᱱᱚᱜᱼᱟ ᱟᱨ ᱡᱟᱜᱮ ᱨᱳᱡᱜᱟᱨ ᱦᱩᱭᱩᱜ ᱠᱟᱱᱟ ᱟᱨ ᱥᱤᱢ ᱠᱚᱦᱚᱸ ᱚᱱᱠᱟ ᱜᱮ ᱡᱚᱢ ᱠᱚ ᱥᱚᱢᱚᱭ ᱢᱚᱛᱚ ᱮᱢᱟᱠᱚ ᱠᱷᱟᱱ ᱱᱟᱯᱟᱭ ᱥᱤᱢ ᱠᱚ ᱦᱩᱭᱩᱜᱼᱟ ᱫᱷᱮᱹᱨ ᱚᱠᱚᱡ ᱥᱤᱢ ᱠᱚ ᱯᱟᱨᱪᱟᱜᱼᱟ ᱡᱟᱦᱟᱸᱭ ᱯᱮᱲᱟ ᱯᱟᱺᱬᱦᱟᱹ ᱠᱚᱠᱚ ᱦᱚᱡ ᱞᱮᱱᱠᱷᱟᱱ ᱥᱤᱢ ᱠᱚᱢ ᱜᱚᱡ ᱟᱭᱟ ᱡᱮᱹᱞ ᱠᱚ ᱵᱟᱝ ᱠᱤᱨᱤᱧ ᱦᱩᱭᱩᱜᱼᱟ ᱯᱩᱭᱥᱟᱹ ᱠᱚ ᱫᱩᱜᱩᱜᱼᱟ ᱚᱱᱟ ᱯᱩᱭᱥᱟᱹ ᱜᱮ ᱚᱲᱟᱜ ᱥᱚᱝᱥᱟᱨ ᱨᱮ ᱠᱟᱡ ᱨᱮ ᱞᱟᱜᱟᱼᱟ ᱟᱨ ᱟᱨ ᱥᱟᱱᱟᱢᱟᱜ ᱜᱮ ᱥᱩᱵᱤᱫᱟ ᱦᱳᱭᱳᱳᱜᱼᱟ ᱜᱟᱹᱰᱭᱟᱹ ᱨᱮᱠᱚ ᱯᱟᱭᱨᱟᱜᱼᱟ ᱜᱮᱰᱮ ᱠᱚᱫᱚ ᱩᱱᱠᱩ ᱫᱚ ᱚᱲᱟᱜ ᱠᱚᱨᱮ ᱜᱮᱠᱚ ᱛᱟᱦᱮᱱᱟ ᱩᱱᱠᱩ ᱞᱟᱹᱜᱤᱫ ᱢᱮᱫᱴᱮᱱ ᱚᱲᱟᱜ ᱠᱚ ᱵᱮᱱᱟᱣ ᱦᱩᱭᱩᱜᱼᱟ ᱥᱮᱛᱟᱜ ᱵᱮᱲᱟ ᱵᱟᱭᱨᱮ ᱩᱰᱩᱠ ᱠᱚ ᱦᱩᱭᱩᱜᱼᱟ ᱟᱹᱭᱩᱵ ᱵᱮᱲᱟ ᱵᱟᱭ ᱠᱚ ᱦᱩᱭᱩᱜᱼᱟ ᱩᱱᱠᱩ ᱧᱮᱞ ᱥᱟᱢᱴᱟᱣ ᱦᱩᱭᱩᱜᱼᱟ ᱚᱱᱟ ᱵᱮᱜᱚᱨ ᱥᱩᱠᱨᱤ ᱠᱚᱦᱚᱸ ᱟᱹᱥᱩᱞ ᱦᱩᱭᱩᱜ ᱜᱮᱭᱟ ᱜᱟᱹᱭ ᱠᱚᱦᱚᱸ ᱟᱥᱩᱞ ᱦᱩᱭᱩᱜᱼᱟ ᱥᱟᱱᱟᱢ ᱠᱚᱜᱮ ᱟᱹᱥᱩᱞ ᱦᱩᱭᱩᱜᱼᱟ ᱤᱱᱟᱹ ᱯᱚᱨᱮ ᱠᱤᱪᱷᱩ ᱥᱚᱝᱥᱟᱨ ᱨᱮ ᱴᱟᱠᱟ ᱯᱚᱭᱥᱟ ᱦᱳᱭ ᱞᱮᱱᱠᱷᱟᱱ ᱠᱟᱡ ᱨᱮ ᱞᱟᱜᱟᱜᱼᱟ ᱤᱱᱟᱹᱛᱮ ᱩᱱᱠᱩ ᱠᱚ ᱟᱹᱥᱩᱞ ᱫᱚ ᱞᱟᱹᱠᱛᱤ ᱜᱮ ᱠᱟᱱᱟ